ᱟᱵᱚᱣᱟᱜ ᱱᱚᱣᱟ ᱡᱟᱦᱟᱸ ᱜᱟᱛᱟᱜ ᱱᱤᱭᱟᱹ ᱜᱟᱛᱟᱜ ᱨᱮ ᱟᱭᱢᱟ ᱨᱚᱠᱚᱢ ᱞᱟᱠᱪᱟᱨ ᱠᱷᱮᱞᱚᱰ ᱠᱚ ᱢᱮᱱᱟᱜᱼᱟ ᱪᱮᱫ ᱞᱮᱠᱟ ᱮᱱᱮᱡᱼᱥᱮᱨᱮᱧ ᱥᱮᱸᱫᱽᱨᱟ ᱫᱟᱸᱥᱟᱭ ᱮᱱᱮᱡ ᱠᱚ ᱚᱱᱟᱠᱚ ᱞᱮᱠᱟᱛᱮ ᱟᱵᱚ ᱟᱭᱢᱟ ᱨᱚᱠᱚᱢ ᱥᱩᱵᱤᱫᱷᱟ ᱵᱚᱱ ᱧᱟᱢᱫᱟ ᱪᱮᱫ ᱞᱮᱠᱟ ᱡᱟᱦᱟᱸᱭ ᱠᱚ ᱮᱱᱮᱡᱼᱥᱮᱨᱮᱧ ᱠᱚ ᱪᱮᱫ ᱫᱟ ᱟᱨ ᱡᱟᱦᱟᱸᱭ ᱠᱚ ᱥᱮᱬᱟ ᱟᱠᱚ ᱠᱟᱱᱟ ᱩᱱᱠᱩ ᱠᱚ ᱚᱱᱟ ᱥᱮᱬᱟ ᱠᱷᱟᱹᱛᱤᱨ ᱛᱮ ᱴᱟᱠᱟ ᱯᱚᱭᱥᱟ ᱠᱚ ᱧᱟᱢ ᱮᱫᱟ ᱚᱱᱠᱟ ᱜᱮ ᱯᱷᱩᱴᱵᱚᱞ ᱠᱷᱮᱞᱚᱰ ᱠᱟᱛᱮ ᱦᱚᱸ ᱮᱱᱮᱡᱼᱥᱮᱨᱮᱧ ᱦᱩᱭᱩᱜ ᱠᱟᱱᱟ ᱯᱷᱩᱴᱵᱚᱞ ᱠᱷᱮᱞᱳᱰ ᱢᱩᱪᱟᱹᱫ ᱨᱮ ᱟᱹᱰᱤ ᱨᱟᱹᱥᱠᱟᱹ ᱥᱟᱞᱟᱜ ᱜᱤᱫᱽᱨᱟᱹ ᱠᱚ ᱥᱮ ᱠᱚᱲᱟ ᱠᱚ ᱠᱚᱠᱚ ᱮᱱᱮᱡ ᱮᱫᱟ ᱚᱱᱠᱟ ᱮᱱᱮᱡ ᱠᱟᱛᱮ ᱜᱮ ᱴᱟᱠᱟ ᱯᱚᱭᱥᱟ ᱥᱮ ᱢᱤᱫᱴᱮᱱ ᱟᱵᱚᱣᱟᱜ ᱜᱟᱛᱟᱜ ᱨᱮ ᱢᱤᱫᱴᱮᱱ ᱞᱟᱠᱪᱟᱨ ᱠᱚ ᱥᱟᱵ ᱫᱚᱦᱚᱭᱮᱫᱟ ᱱᱚᱝᱠᱟ ᱜᱮ ᱟᱵᱚ ᱜᱟᱛᱟᱠ ᱨᱮᱭᱟᱜ ᱡᱟᱦᱟᱸ ᱞᱟᱠᱪᱟᱨ ᱠᱷᱮᱞᱳᱰ ᱠᱚ ᱮᱱᱮᱡ ᱥᱮᱨᱮᱧ ᱥᱮ ᱯᱷᱩᱴᱵᱚᱞ ᱥᱮ ᱥᱮᱸᱫᱽᱨᱟ ᱱᱤᱭᱟᱹ ᱠᱚ ᱟᱵᱚ ᱥᱟᱵ ᱫᱚᱦᱚᱭ ᱦᱩᱭᱩᱜ ᱛᱟᱵᱚᱱᱟ